ᱪᱟᱥ ᱠᱟᱹᱢᱤ ᱞᱟᱹᱜᱤᱫ ᱫᱟᱜ ᱫᱚ ᱜᱟᱰᱟ ᱦᱮᱱᱟᱜ ᱛᱟᱞᱮᱭᱟ ᱠᱮᱱᱮᱞ ᱢᱮᱱᱟᱜ ᱛᱟᱞᱮᱭᱟ ᱥᱮᱞᱚ ᱢᱮᱱᱟᱜᱼᱟ ᱚᱱᱟ ᱪᱷᱟᱲᱟ ᱟᱨ ᱡᱟᱦᱟᱸᱭ ᱠᱚ ᱪᱟᱥᱟ ᱜᱩᱦᱩᱢ ᱦᱩᱲᱩ ᱟᱨ ᱛᱩᱲᱤ ᱠᱷᱚᱥᱞᱟ ᱩᱱᱠᱩ ᱞᱟᱹᱜᱤᱫ ᱦᱚᱸ ᱫᱟᱜ ᱵᱮᱵᱚᱥᱛᱟ ᱢᱮᱱᱟᱜᱼᱟ ᱥᱮᱞᱳ ᱟᱨᱚ ᱢᱮᱱᱟᱜᱼᱟ ᱪᱟᱥ ᱞᱟᱹᱜᱤᱫ ᱜᱩᱦᱩᱢ ᱞᱟᱹᱜᱤᱫ ᱚᱱᱟ ᱦᱚᱸ ᱥᱮᱞᱳ ᱜᱮ ᱠᱮᱱᱮᱞ ᱦᱚᱸ ᱦᱮᱱᱟᱜᱼᱟ ᱜᱟᱰᱟ ᱦᱚᱸ ᱢᱮᱱᱟᱜᱼᱟ ᱟᱨᱦᱚᱸ ᱢᱮᱱᱟᱜᱼᱟ ᱢᱩᱞᱟᱹ ᱠᱚ ᱪᱟᱥ ᱟᱹᱞᱩ ᱠᱚ ᱪᱟᱥ ᱚᱱᱟ ᱞᱟᱹᱜᱤᱫ ᱦᱚᱸ ᱫᱟᱜ ᱥᱮᱞᱳ ᱟᱨ ᱠᱮᱞᱮᱱ ᱜᱟᱰᱟ ᱦᱮᱱᱟᱜ ᱛᱟᱞᱮᱭᱟ